ᱫᱟᱜ ᱥᱮᱡ ᱧᱤᱫᱟᱹ ᱞᱟᱜᱤᱜ ᱤᱧᱟᱹᱜ ᱟᱛᱩ ᱴᱚᱞᱟ ᱨᱮ ᱡᱟᱠᱚ ᱩᱯᱚᱠᱟᱨᱤ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱡᱮᱢᱚᱱ ᱡᱷᱟᱭ ᱩᱱᱤ ᱦᱚᱲ ᱟᱸᱡᱤᱨ ᱥᱟᱠᱟᱢ ᱵᱟᱞᱮ ᱟᱸᱡᱤᱨ ᱥᱟᱠᱟᱢ ᱨᱤᱫ ᱠᱟᱛᱮᱜ ᱚᱱᱟ ᱧᱩᱣᱟᱭ ᱦᱩᱭᱩᱜᱼᱟ ᱵᱟᱝᱠᱷᱟᱡ ᱚᱲᱟᱜ ᱨᱮ ᱡᱟᱦᱟᱸ ᱵᱩᱞᱩᱝ ᱫᱟᱜ ᱞᱮᱵᱩ ᱜᱩᱞᱟᱹᱣ ᱠᱟᱛᱮᱜ ᱚᱱᱟ ᱫᱟᱜ ᱧᱩᱣᱟᱭ ᱦᱩᱭᱩᱜᱼᱟ ᱵᱟᱝᱠᱷᱟᱱ ᱚᱲᱟᱜ ᱨᱮ ᱡᱟᱦᱟᱸ ᱪᱟ ᱯᱟᱛᱟ ᱛᱟᱦᱮᱸᱱᱟ ᱚᱱᱟ ᱪᱟ ᱯᱟᱛᱟ ᱢᱚᱪᱟ ᱨᱮ ᱡᱚᱢ ᱦᱟᱛᱟᱲ ᱠᱟᱛᱮᱜ ᱫᱚᱦᱚ ᱦᱩᱭᱩᱜᱼᱟ ᱚᱱᱟ ᱨᱚᱥ ᱧᱩ ᱦᱩᱭᱩᱜᱼᱟ ᱛᱟᱦᱞᱮ ᱚᱱᱟ ᱛᱮᱦᱚᱸ ᱪᱟᱵᱟᱜ ᱜᱮᱭᱟᱟᱨ ᱵᱟᱝᱠᱷᱟᱱ ᱳᱣᱟᱨᱤᱥ ᱫᱟᱜ ᱜᱩᱞᱟᱹᱣ ᱠᱟᱛᱮᱜ ᱧᱩᱣᱟᱭ ᱦᱩᱭᱩᱜᱼᱟ ᱟᱨ ᱨᱟᱱ ᱫᱚᱠᱟᱱ ᱠᱷᱚᱡ ᱤᱞᱮᱠᱴᱨᱤᱠ ᱡᱚᱞ ᱠᱤᱨᱤᱧ ᱟᱜᱩ ᱠᱟᱛᱮᱜ ᱚᱱᱟ ᱫᱟᱜ ᱦᱚᱸ ᱧᱩ ᱜᱟᱱᱚᱜ ᱜᱮᱭᱟ ᱚᱱᱟ ᱛᱮᱦᱚᱸ ᱪᱟᱵᱟᱜ ᱜᱮᱭᱟ ᱵᱟᱝᱠᱷᱟᱱ ᱚᱱᱟ ᱡᱮᱥᱴ ᱵᱟ ᱱᱚᱨᱢᱮᱠᱨᱳ ᱡᱮᱞ ᱱᱤᱭᱟᱹᱠᱤᱱ ᱨᱟᱱᱮᱢ ᱡᱚᱢ ᱞᱮᱠᱷᱟᱱ ᱦᱚᱸ ᱱᱤᱭᱟᱹ ᱫᱟᱜ ᱥᱮᱜ ᱦᱚᱸ ᱪᱟᱵᱟᱜ ᱜᱮᱭᱟ ᱡᱩᱫᱤ ᱱᱤᱭᱟᱹ ᱠᱚ ᱡᱚᱢ ᱵᱟᱲᱟ ᱠᱟᱛᱮᱜ ᱦᱚᱸ ᱵᱟᱝ ᱪᱟᱵᱟᱜ ᱠᱷᱟᱱ ᱛᱟᱠᱷᱚᱱ ᱰᱟᱠᱛᱟᱨ ᱥᱟᱞᱟᱜ ᱰᱟᱠᱛᱟᱨ ᱯᱷᱳᱱ ᱠᱟᱛᱮᱜ ᱰᱟᱠᱛᱟᱨ ᱥᱟᱶ ᱯᱚᱨᱟᱢᱚᱨᱥᱚ ᱦᱟᱛᱟᱣ ᱦᱩᱭᱩᱜᱼᱟ ᱡᱮ ᱪᱮᱜ ᱞᱮᱠᱟ ᱪᱮᱜ ᱠᱚ ᱨᱟᱱᱮ ᱡᱚᱢ ᱞᱮᱠᱷᱟᱡ ᱥᱮ ᱥᱮᱞᱟᱭᱤᱱ ᱫᱚᱨᱠᱟᱨ ᱠᱷᱟᱡ ᱥᱮᱞᱟᱭᱤᱱ ᱦᱚᱸ ᱮᱢᱚᱜ ᱦᱩᱭᱩᱜ ᱜᱮᱭᱟ ᱡᱟᱛᱮ ᱦᱮᱸ ᱨᱩᱜᱤᱭ ᱥᱩᱥᱛᱚᱜ